ᱤᱧ ᱤᱧᱤᱡ ᱜᱟᱛᱮᱭᱟᱜ ᱵᱟᱯᱞᱟ ᱨᱮ ᱤᱧ ᱱᱤᱡᱮ ᱛᱮ ᱵᱮᱱᱟᱣ ᱠᱟᱛᱮ ᱢᱟᱞᱟ ᱢᱟᱱᱮ ᱛᱤᱛᱮ ᱡᱟᱦᱟᱸ ᱵᱮᱱᱟᱣ ᱜᱟᱱᱚᱜ ᱚᱱᱟ ᱢᱟᱞᱟ ᱵᱮᱱᱟᱣ ᱠᱟᱛᱮ ᱤᱧ ᱩᱯᱚᱦᱟᱨ ᱦᱤᱥᱟᱹᱵ ᱛᱤᱧ ᱮᱢᱟ ᱫᱮ ᱛᱟᱦᱮᱸᱫ ᱤᱧ ᱟᱹᱰᱤ ᱪᱮᱦᱨᱟ ᱰᱤᱡᱟᱭᱤᱱᱤᱧ ᱵᱮᱱᱟᱣ ᱞᱮᱫᱟ ᱪᱮᱬᱮ ᱠᱚ ᱨᱮᱱᱟᱜ ᱰᱤᱡᱟᱭᱤᱱ ᱛᱟᱦᱮᱸᱠᱟᱱᱟ ᱟᱨ ᱵᱚᱦᱚᱜ ᱨᱮᱱᱟᱜ ᱵᱟᱦᱟ ᱵᱮᱱᱟᱣ ᱠᱟᱛᱮᱧ ᱮᱢᱟᱫᱮᱭᱟ ᱩᱯᱚᱦᱟᱨ ᱦᱤᱥᱟᱹᱵᱛᱮ ᱟᱨ ᱟᱹᱰᱤ ᱠᱤᱪᱷᱩ ᱜᱮ ᱛᱤᱛᱮ ᱚᱱᱠᱟ ᱵᱮᱱᱟᱣ ᱫᱟᱲᱭᱟᱜᱼᱟᱹᱧ ᱛᱚᱵᱮ ᱡᱚᱱᱚᱜ ᱜᱟᱞᱟᱝ ᱠᱚ ᱯᱟᱹᱴᱭᱟᱹ ᱜᱟᱞᱟᱝ ᱠᱚ ᱯᱟᱹᱴᱭᱟᱹ ᱜᱟᱞᱟᱝ ᱵᱮᱥᱤᱧ ᱠᱩᱥᱤᱭᱟᱜᱼᱟ ᱪᱮᱫᱟᱜ ᱢᱟᱱᱮ ᱯᱟᱹᱴᱭᱟᱹ ᱨᱮᱫᱚ ᱟᱭᱢᱟ ᱠᱟᱹᱢᱤ ᱠᱚ ᱜᱟᱱᱚᱜᱼᱟ ᱡᱮᱢᱚᱱ ᱦᱩᱲᱩ ᱛᱟᱥᱮ ᱠᱚ ᱜᱟᱱᱚᱜᱼᱟ ᱯᱮᱬᱟ ᱯᱟᱺᱬᱦᱟᱹ ᱜᱤᱛᱤ ᱠᱚ ᱜᱟᱱᱚᱜᱼᱟ ᱫᱩᱲᱩᱵ ᱠᱚ ᱜᱟᱱᱚᱜᱼᱟ ᱟᱹᱰᱤ ᱨᱚᱠᱚᱢ ᱛᱮ ᱥᱩᱵᱤᱫᱟ ᱧᱟᱢᱚᱜᱼᱟ ᱯᱟᱹᱴᱭᱟᱹ ᱨᱮᱫᱚ ᱚᱱᱟᱛᱮ ᱯᱟᱹᱴᱭᱟᱹ ᱜᱟᱞᱟᱝ ᱫᱩᱧ ᱠᱩᱥᱤᱭᱟᱜᱼᱟ